ᱦᱮᱸ ᱟᱞᱮ ᱵᱚᱭᱦᱟ ᱛᱟᱞᱟ ᱨᱮ ᱟᱹᱰᱤ ᱜᱮ ᱢᱤᱞᱟᱹᱢᱮᱥ ᱢᱮᱱᱟᱜᱼᱟ ᱟᱞᱮ ᱛᱟᱞᱟᱨᱮ ᱚᱱᱠᱟᱱ ᱮᱸᱴᱠᱮᱴᱚᱬᱮ ᱥᱮ ᱠᱟᱹᱭᱡᱟᱹ ᱠᱷᱟᱹᱯᱟᱹᱨᱤ ᱵᱟᱝ ᱦᱩᱭ ᱟᱠᱟᱱᱟ ᱟᱨ ᱡᱩᱫᱤ ᱜᱮ ᱦᱩᱭᱩᱜ ᱨᱮᱦᱚᱸ ᱚᱱᱟ ᱫᱚ ᱟᱞᱮ ᱵᱚᱭᱦᱟ ᱠᱚ ᱢᱤᱫ ᱠᱟᱛᱮ ᱟᱹᱰᱤ ᱥᱚᱞᱦᱮ ᱛᱮᱞᱮ ᱥᱚᱡᱷᱮᱭᱟ ᱚᱱᱟᱛᱮ ᱟᱞᱮ ᱫᱚ ᱟᱹᱰᱤ ᱨᱟᱹᱥᱠᱟᱹ ᱨᱮᱜᱮ ᱢᱮᱱᱟᱜ ᱞᱮᱭᱟ ᱟᱨ ᱚᱱᱟ ᱛᱮ ᱟᱞᱮ ᱫᱚ ᱚᱱᱟ ᱨᱟᱹᱥᱠᱟᱹ ᱛᱮ ᱢᱮᱱᱟᱜ ᱞᱮᱛᱮ ᱚᱱᱟ ᱫᱚᱞᱮ ᱠᱩᱥᱤᱭᱟᱜᱼᱟ